ᱡᱚᱸᱦᱟᱨ ᱜᱚᱢᱠᱮ ᱟᱹᱞᱤᱧ ᱫᱷᱚᱱᱯᱚᱛᱤ ᱦᱮᱢᱵᱨᱚᱢ ᱞᱤᱧ ᱞᱟᱹᱭᱮᱫᱼᱟ ᱟᱪᱪᱷᱟ ᱟᱹᱵᱤᱱ ᱴᱷᱮᱱ ᱚᱱᱟ ᱡᱤᱢ ᱞᱤᱧ ᱪᱟᱞᱟᱜ ᱠᱟᱱ ᱛᱟᱦᱮᱱ ᱮᱠᱥᱟᱨᱥᱟᱭᱤᱡᱽ ᱵᱟᱠᱷᱨᱟ ᱟᱫᱚ ᱚᱱᱟ ᱠᱚᱜᱮ ᱱᱤᱛᱚᱜ ᱦᱚᱲᱢᱚ ᱠᱚ ᱵᱮᱹᱥ ᱵᱟᱹᱞᱤᱧ ᱵᱩᱡᱷᱟᱹᱣᱮᱫᱼᱟ ᱞᱟᱡ ᱠᱚ ᱛᱟᱹᱞᱤᱧ ᱚᱰᱳᱠ ᱠᱟᱱ ᱫᱚ ᱢᱚᱴᱟᱜ ᱠᱟᱱ ᱛᱟᱹᱞᱤᱧ ᱫᱚ ᱪᱮᱫ ᱞᱮᱠᱟ ᱩᱯᱟᱹᱭ ᱦᱩᱭᱩᱜᱼᱟ ᱠᱟᱹᱡ ᱞᱟᱹᱭ ᱧᱚᱜ ᱟᱹᱞᱤᱧ ᱵᱤᱱ ᱦᱳᱭ ᱦᱳᱭ ᱦᱳᱭ ᱥᱮᱬᱟ ᱠᱟᱱᱟ ᱟᱫᱚ ᱚᱱᱟ ᱜᱮ ᱪᱮᱫ ᱞᱮᱠᱟ ᱟᱹᱞᱤᱧ ᱦᱚᱸ ᱦᱤᱡᱩᱜ ᱥᱟᱱᱟᱭᱮᱫ ᱞᱮᱧᱟᱹ ᱥᱤᱴ ᱠᱚ ᱱᱟᱦᱟᱜ ᱠᱷᱟᱹᱞᱤ ᱢᱮᱱᱟᱜᱼᱟᱥᱮ ᱵᱟᱝᱼᱟ ᱪᱮᱫ ᱞᱮᱠᱟ ᱦᱳᱭ ᱦᱳᱭ ᱦᱮᱸ ᱦᱮᱸ ᱦᱳᱭ ᱟᱪᱪᱷᱟ ᱱᱚᱣᱟ ᱠᱚ ᱢᱟᱨᱟᱝᱼᱚᱜ ᱠᱟᱱ ᱛᱟᱹᱞᱤᱧ ᱫᱚ ᱞᱟᱡ ᱠᱚ ᱯᱷᱩᱨᱛᱤ ᱫᱚ ᱵᱟᱹᱞᱤᱧ ᱵᱩᱡᱟᱹᱜ ᱮᱠᱴᱤᱵᱷ ᱫᱷᱟᱨᱟ ᱮᱱᱠᱷᱟᱱ ᱚᱲᱟᱜ ᱠᱚᱨᱮ ᱪᱮᱫ ᱠᱚ ᱞᱤᱧ ᱪᱤᱠᱟᱹ ᱵᱟᱲᱟᱭᱟ ᱠᱟᱹᱡ ᱞᱟᱹᱭ ᱵᱤᱱ ᱥᱮ ᱟᱪᱪᱷᱟ ᱱᱚᱣᱟ ᱥᱚᱢᱚᱥᱥᱟ ᱠᱚ ᱪᱟᱵᱟ ᱠᱚ ᱦᱩᱱᱟᱹᱝ ᱦᱮᱸ ᱦᱳᱭ ᱦᱳᱭ ᱟᱫᱚ ᱚᱱᱟ ᱜᱮ ᱛᱤᱥ ᱠᱷᱚᱱᱟᱜ ᱞᱤᱧ ᱦᱤᱡᱩᱜᱼᱟ ᱠᱟᱹᱡ ᱞᱟᱹᱭ ᱟᱹᱞᱤᱧ ᱵᱮᱱ ᱜᱟᱯᱟ ᱢᱮᱭᱟᱝ ᱟᱪᱪᱷᱟ ᱴᱷᱤᱠ ᱜᱮᱭᱟ ᱦᱤᱡᱩᱜ ᱟᱹᱞᱤᱧ ᱦᱳᱭ ᱦᱮᱸ ᱦᱮᱸ ᱦᱮᱸ ᱦᱮᱸ ᱦᱳᱭ ᱦᱳᱭ ᱦᱳᱭ ᱦᱮᱸ ᱦᱮᱸ ᱦᱮᱸ ᱦᱮᱸ ᱦᱮᱸ ᱟᱪᱪᱷᱟ ᱦᱳᱭ ᱦᱮᱸ ᱦᱮᱸ ᱦᱚ ᱦᱳᱭ ᱦᱳᱭ ᱟᱪᱪᱷᱟ ᱟᱪᱪᱷᱟ ᱴᱷᱤᱠ ᱜᱮᱭᱟ ᱱᱟᱦᱟᱜ ᱜᱚᱢᱠᱮ ᱦᱚᱸ ᱢᱟ ᱡᱚᱸᱦᱟᱨ